ᱱᱟᱣᱟ ᱵᱟᱭᱤᱠ ᱪᱟᱞᱟᱣᱨᱮ ᱪᱮᱫᱠᱚ ᱥᱟᱫᱷᱟᱨᱚᱱ ᱠᱤᱪᱷᱩ ᱦᱤᱲᱤᱡ ᱫᱚ ᱦᱩᱭᱩᱜ ᱠᱟᱱᱟ ᱡᱮᱢᱚᱱ ᱵᱟᱭᱤᱠ ᱪᱟᱞᱟᱣ ᱞᱟᱜᱤᱫ ᱛᱮᱫᱚ ᱟᱭᱢᱟ ᱨᱚᱠᱚᱢ ᱡᱮᱢᱚᱱ ᱵᱟᱭᱤᱠ ᱪᱟᱞᱟᱣ ᱞᱟᱦᱟᱨᱮ ᱫᱚ ᱰᱨᱟᱭᱵᱷᱤᱝ ᱪᱮᱫ ᱦᱩᱭᱩᱜ ᱛᱟᱵᱚᱱᱟ ᱚᱱᱟ ᱠᱷᱟᱹᱛᱤᱨᱛᱮ ᱟᱵᱚ ᱯᱚᱨᱛᱷᱚᱢᱫᱚ ᱰᱨᱟᱭᱵᱷᱤᱝ ᱞᱟᱭᱥᱮᱱᱥ ᱠᱚᱨᱟᱣ ᱡᱟᱨᱩᱲ ᱚᱱᱟ ᱞᱟᱜᱤᱫᱛᱮ ᱟᱵᱚ ᱰᱨᱟᱭᱵᱷᱤᱝ ᱡᱟᱨᱩᱲ ᱪᱮᱫ ᱫᱚᱨᱠᱟᱨ ᱛᱟᱧᱭᱚᱢᱛᱮ ᱟᱵᱚ ᱰᱨᱟᱭᱵᱷᱤᱝ ᱞᱟᱭᱥᱮᱱᱥ ᱪᱮᱫ ᱠᱷᱟᱹᱛᱤᱨᱛᱮ ᱟᱵᱚ ᱰᱨᱟᱭᱵᱷᱤᱝ ᱯᱨᱮᱠᱴᱤᱥ ᱦᱚᱸ ᱫᱚᱨᱠᱟᱨ ᱟᱵᱚ ᱜᱟᱹᱰᱤ ᱵᱟᱭᱤᱠ ᱪᱟᱹᱞᱩᱵᱚᱱ ᱪᱮᱫ ᱫᱟᱲᱮᱭᱟᱜᱼᱟ ᱛᱟᱯᱚᱨ ᱵᱟᱭᱤᱠ ᱠᱤᱨᱤᱧ ᱠᱟᱛᱮᱫ ᱛᱟᱭᱚᱢᱛᱮ ᱟᱵᱚ ᱵᱟᱭᱤᱠ ᱞᱟᱭᱥᱮᱱᱥᱦᱚᱸ ᱫᱚᱨᱠᱟᱨ ᱟᱵᱚᱱᱟ ᱡᱟᱨ ᱡᱮᱴᱟ ᱱᱤᱭᱚᱢ ᱢᱚᱫᱽᱫᱷᱮᱨᱮ ᱯᱟᱲᱟᱜ ᱠᱟᱱᱟ ᱟᱨ ᱛᱟᱭᱚᱢᱛᱮ ᱵᱟᱭᱤᱠ ᱠᱤᱨᱤᱧ ᱠᱟᱛᱮᱫ ᱟᱵᱚ ᱡᱩᱫᱤ ᱡᱟᱦᱟᱸ ᱛᱤᱥ ᱡᱟᱦᱟᱸ ᱨᱮᱜᱮ ᱵᱚᱱ ᱫᱟᱬᱟᱱ ᱵᱚᱱ ᱪᱟᱞᱟᱜᱼᱟ ᱥᱮ ᱡᱟᱦᱟᱸ ᱠᱷᱟᱹᱛᱤᱨ ᱜᱮ ᱵᱚᱱ ᱪᱟᱞᱟᱜ ᱡᱩᱫᱤ ᱰᱟᱦᱟᱨ ᱨᱮᱵᱚᱱ ᱪᱟᱞᱟᱣᱼᱟ ᱛᱳ ᱰᱟᱦᱟᱨ ᱨᱮᱱᱟᱜ ᱟᱭᱢᱟ ᱨᱚᱠᱚᱢ ᱱᱤᱭᱚᱢ ᱨᱤᱛᱤ ᱢᱮᱱᱟᱜᱼᱟ ᱵᱟᱭᱤᱠ ᱜᱟᱹᱰᱤ ᱪᱟᱹᱞᱩ ᱥᱚᱢᱚᱭ ᱟᱵᱚ ᱡᱮᱢᱚᱱ ᱵᱤᱚᱵᱷᱤᱱᱱᱚ ᱨᱚᱠᱚᱢ ᱥᱤᱜᱽᱱᱟᱞᱠᱚ ᱢᱮᱱᱟᱜᱼᱟ ᱡᱮᱢᱚᱱ ᱜᱟᱹᱰᱤ ᱨᱮᱱᱟᱜ ᱞᱟᱭᱤᱴ ᱪᱮᱞᱮᱠᱟ ᱛᱟᱯᱚᱨ ᱰᱟᱦᱟᱨ ᱯᱟᱨᱚᱢᱚᱜ ᱨᱮᱱᱟᱜ ᱪᱮᱞᱮᱠᱟ ᱦᱮᱸ ᱛᱟᱯᱚᱨ ᱦᱮᱞᱢᱮᱴ ᱡᱮᱢᱚᱱ ᱦᱚᱨᱚᱜ ᱦᱩᱭᱩᱜ ᱛᱟᱵᱚᱱᱟ ᱪᱯᱥᱢᱟ ᱦᱚᱨᱚᱜ ᱦᱩᱭᱩᱜ ᱛᱟᱵᱚᱱᱟ ᱠᱟᱴᱟ ᱯᱟᱱᱟᱦᱤ ᱦᱚᱨᱚᱜ ᱦᱩᱭᱩᱜ ᱛᱟᱵᱚᱱᱟ ᱵᱤᱵᱷᱤᱱᱱᱚ ᱨᱚᱠᱚᱢ ᱥᱮᱯᱷᱴᱤ ᱟᱵᱚ ᱵᱮᱵᱚᱦᱟᱨ ᱞᱟᱜᱟᱼᱟ ᱛᱳ ᱱᱤᱭᱟᱹᱠᱩ ᱵᱟᱲᱟᱭ ᱫᱚᱨᱠᱟᱨ ᱡᱟᱦᱟᱸ ᱞᱮᱠᱟᱛᱮ ᱟᱵᱚ ᱵᱟᱭᱮᱠᱵᱚᱱ ᱪᱶᱟᱞᱟᱣ ᱠᱷᱟᱡ ᱟᱨ ᱛᱟᱹᱨᱤ ᱠᱚᱫᱚ ᱡᱟᱦᱟᱸ ᱠᱮᱴᱮᱡᱛᱮ ᱯᱟᱲᱟᱣ ᱦᱩᱭᱩᱜ ᱛᱟᱵᱚᱱᱟ ᱡᱮᱢᱚᱱ ᱟᱭᱢᱟ ᱨᱚᱠᱚᱢ ᱨᱩᱞᱥ ᱢᱮᱱᱟᱜᱼᱟ ᱟᱵᱚ ᱰᱟᱦᱟᱨ ᱨᱮ ᱪᱟᱞᱟᱜ ᱠᱷᱟᱹᱛᱤᱨ ᱤᱱᱟᱹᱠᱚ ᱜᱮ ᱵᱟᱲᱟᱭ ᱫᱚᱨᱠᱟᱨᱵᱚᱱᱟ ᱟᱵᱚ ᱛᱚᱵᱮ ᱟᱵᱚ ᱵᱟᱭᱤᱠ ᱪᱟᱞᱟᱣ ᱥᱚᱢᱚᱭ ᱠᱳᱱᱳ ᱚᱥᱩᱵᱤᱫᱷᱟ ᱵᱟᱝ ᱦᱩᱭᱩᱜ ᱛᱟᱵᱚᱱᱟ ᱱᱚᱣᱟ ᱠᱷᱟᱹᱛᱤᱨ ᱟᱵᱚ ᱱᱚᱣᱟᱠᱚ ᱪᱮᱫ ᱫᱚᱨᱠᱟᱨ ᱵᱟᱭᱤᱠ ᱪᱟᱞᱟᱣ